ᱥᱠᱩᱞ ᱨᱮ ᱪᱟᱨᱚ ᱜᱨᱤᱯᱷ ᱟᱨ ᱠᱟᱨᱚ ᱜᱨᱤᱯᱷ ᱫᱚ ᱦᱩᱭᱩᱜ ᱟᱨ ᱪᱟᱨ ᱪᱟᱨᱚ ᱜᱨᱤᱯ ᱫᱚ ᱦᱩᱭᱩᱜ ᱠᱟᱱᱟ ᱥᱚᱨᱤᱨ ᱥᱤᱠᱠᱷᱟ ᱥᱚᱨᱤᱨ ᱥᱤᱠᱠᱷᱟ ᱠᱚᱫᱚ ᱦᱚᱭᱚᱜ ᱱᱚᱝᱠᱟᱱ ᱡᱤᱱᱤᱥ ᱚᱱᱟᱫᱚ ᱦᱚᱲᱢᱚ ᱛᱤ ᱡᱟᱸᱜᱟ ᱯᱩᱨᱤᱥᱠᱟᱨ ᱥᱮ ᱨᱟᱢᱟ ᱠᱚ ᱟᱞᱚ ᱵᱮᱥᱤ ᱮᱵᱚᱝ ᱡᱟᱢᱟ ᱯᱮᱱᱴ ᱥᱟᱯᱷᱟ ᱠᱷᱮᱞᱟ ᱫᱷᱩᱞᱟᱹ ᱮᱢᱟᱱᱟᱜ ᱠᱚ ᱥᱚᱨᱤᱨ ᱥᱤᱠᱠᱷᱟ ᱥᱮ ᱪᱟᱨᱚ ᱜᱨᱤᱡ ᱠᱚ ᱞᱟᱹᱭᱟ ᱟᱨ ᱠᱟᱨᱚ ᱜᱨᱤᱡ ᱫᱚ ᱦᱩᱭᱩᱜ ᱠᱟᱱᱟ ᱠᱚᱨᱢᱚ ᱥᱤᱠᱠᱷᱟ ᱡᱟᱦᱟᱸ ᱡᱟᱦᱟᱸ ᱫᱚ ᱛᱤ ᱛᱮ ᱡᱩᱛᱟᱜ ᱡᱤᱱᱤᱥ ᱠᱚ ᱚᱱᱟ ᱤᱥᱠᱩᱞ ᱠᱚᱨᱮ ᱠᱚ ᱠᱚᱨ ᱠᱚᱨᱟᱣ ᱦᱚᱪᱚ ᱠᱚᱣᱟ ᱠᱚᱨᱢᱚ ᱥᱤᱠᱠᱷᱟ ᱤᱥᱠᱩᱞ ᱵᱚᱨᱰ ᱠᱚᱨᱮ ᱟᱸᱠᱟᱣ ᱥᱮ ᱦᱟᱛ ᱨᱮ ᱡᱩᱛᱟᱹ ᱯᱟᱝᱠᱷᱟ ᱯᱟᱝᱠᱷᱟ ᱡᱚᱱᱚᱜ ᱮᱭ ᱠᱟᱜᱚᱡᱽ ᱵᱟᱦᱟ ᱠᱚ ᱟᱨ ᱦᱟᱥᱟ ᱨᱮᱱᱟᱜ ᱦᱟᱹᱛᱤ ᱥᱟᱫᱚᱢ ᱜᱷᱚᱲᱟ ᱵᱩᱛᱩᱞ ᱱᱟᱱᱟ ᱦᱩᱱᱟᱹᱨ ᱠᱚ ᱡᱩᱛᱟ ᱚᱱᱟ ᱠᱚ ᱞᱟᱹᱭᱟ ᱠᱟᱨᱚ ᱜᱨᱤᱯᱷ ᱚᱝᱠᱟ ᱠᱟᱛᱮ ᱜᱤ ᱤᱥᱠᱩᱞ ᱨᱮ ᱪᱟᱨᱚ ᱵᱨᱤᱛ ᱟᱨ ᱠᱟᱨᱚ ᱵᱨᱤᱛ ᱫᱚ ᱠᱚ ᱠᱚᱨᱟᱣ ᱤᱫᱤᱭᱟ